ᱤᱧ ᱢᱤᱫᱴᱟᱱ ᱥᱩᱱᱩᱢ ᱤᱧ ᱦᱟᱛᱟᱣ ᱠᱮᱫᱟ ᱢᱮᱰᱤᱠᱮᱞ ᱨᱮ ᱢᱮᱱ ᱠᱟᱫᱟ ᱠᱚ ᱡᱮ ᱱᱚᱣᱟ ᱥᱮᱢ ᱥᱩᱱᱩᱢᱨᱮ ᱱᱟᱯᱟᱭᱟ ᱩᱫ ᱯᱚᱠᱠᱷᱮ ᱡᱷᱟᱹᱞᱟᱹᱜᱼᱟ ᱩᱵ ᱠᱚ ᱞᱚᱝ ᱩᱯᱨᱮ ᱰᱮᱱᱰᱚᱨᱚᱯ ᱨᱮᱭᱟᱜ ᱠᱚᱢᱤ ᱵᱟᱝ ᱛᱟᱸᱦᱮᱱᱟ ᱢᱮᱱᱠᱷᱟᱱ ᱚᱱᱟ ᱫᱚ ᱵᱟᱝ ᱞᱟᱜᱟᱜᱼᱟ ᱚᱱᱟ ᱥᱩᱱᱩᱢ ᱤᱧᱟᱜ ᱩᱵ ᱨᱤᱧ ᱞᱟᱜᱟᱣ ᱠᱮᱫᱟ ᱥᱩᱱᱩᱢ ᱞᱟᱜᱟᱣ ᱦᱟᱹᱵᱤᱡ ᱤᱧ ᱧᱮᱞ ᱠᱮᱫᱟ ᱡᱮ ᱤᱧᱟᱹᱜ ᱩᱵᱨᱮ ᱰᱮᱱᱴᱚᱨᱚᱯ ᱡᱟᱸᱦᱟᱭ ᱠᱚ ᱛᱟᱸᱦᱮ ᱠᱟᱱᱟ ᱩᱱᱠᱩ ᱦᱚᱸ ᱵᱟᱭ ᱪᱟᱵᱟ ᱞᱮᱱᱟ ᱯᱮᱞᱟᱥ ᱩᱵ ᱧᱩᱨᱦᱩᱜ ᱦᱚᱸ ᱵᱟᱝ ᱵᱚᱱᱫᱚ ᱞᱮᱱ ᱛᱤᱧᱟ ᱩᱵ ᱨᱮ ᱡᱟᱸᱦᱟ ᱪᱟᱝᱲᱟ ᱞᱮᱱ ᱛᱤᱧᱟ ᱚᱱᱟ ᱪᱟᱝᱲᱟ ᱦᱚᱸ ᱵᱟᱝ ᱪᱟᱵᱟ ᱞᱮᱱᱛᱤᱧᱟ ᱫᱤᱭᱮ ᱩᱵ ᱦᱚᱸ ᱵᱟᱝ ᱡᱷᱟᱹᱞᱟᱜ ᱠᱟᱱ ᱛᱤᱧᱟ ᱱᱚᱣᱟ ᱫᱚ ᱟᱹᱰᱤ ᱵᱟᱡᱮ ᱥᱩᱱᱩᱢ ᱛᱟᱸᱦᱮ ᱠᱟᱱᱟ ᱱᱚᱣᱟ ᱵᱟᱡᱮ ᱩᱱᱩᱢ ᱦᱚᱛᱮ ᱛᱮᱜᱮ ᱡᱟᱸᱦᱟ ᱞᱮᱠᱟ ᱞᱟᱦᱟᱛᱮ ᱛᱤᱧ ᱛᱟᱸᱦᱮ ᱠᱟᱱᱟ ᱠᱟᱹᱴᱤᱡ ᱡᱷᱟᱹᱞ ᱛᱟᱸᱦᱮ ᱠᱟᱱᱟ ᱥᱤᱞᱠᱤ ᱛᱟᱸᱦᱮ ᱠᱟᱱᱟ ᱥᱟᱭᱱᱤᱝ ᱦᱚᱸ ᱮᱢ ᱮᱜ ᱟᱨᱚ ᱩᱵᱨᱮ ᱫᱚᱢᱮ ᱠᱚ ᱩᱯᱭᱟᱹᱥ ᱞᱮᱱᱟ ᱚᱱᱟ ᱦᱚᱸ ᱵᱟᱠᱚ ᱪᱟᱵᱟ ᱞᱮᱱ ᱛᱤᱧᱟ ᱚᱱᱟ ᱞᱟᱜᱟᱣ ᱠᱟᱛᱮᱜ